ᱤᱧᱫᱚ ᱡᱟᱹᱥᱛᱤᱧ ᱠᱩᱥᱤᱭᱟᱜᱼᱟ ᱡᱟᱦᱮᱨ ᱥᱳᱲᱮ ᱟᱨ ᱡᱟᱦᱮᱨ ᱥᱳᱲᱮᱜᱮ ᱵᱮᱥᱤᱧ ᱵᱮᱱᱟᱣ ᱫᱟᱲᱮᱭᱟᱜᱼᱟ ᱟᱨ ᱡᱟᱦᱮᱨ ᱥᱳᱲᱮ ᱵᱮᱱᱟᱣ ᱞᱟᱹᱜᱤᱫᱛᱮ ᱡᱚᱛᱚ ᱠᱷᱚᱱ ᱢᱟᱲᱟᱝ ᱡᱟᱦᱟᱸᱭ ᱡᱟᱦᱮᱨ ᱨᱮᱢ ᱵᱚᱸᱜᱟ ᱠᱟᱭᱟ ᱩᱱᱤ ᱯᱩᱴᱩᱨ ᱦᱩᱭᱩᱜᱼᱟ ᱟᱨ ᱯᱩᱴᱩᱨ ᱠᱟᱛᱮᱫ ᱜᱮᱫ ᱦᱩᱭᱩᱜᱼᱟ ᱟᱨ ᱜᱮᱫ ᱠᱟᱛᱮᱫ ᱡᱚᱛᱚ ᱠᱷᱚᱱ ᱢᱟᱲᱟᱝ ᱥᱮᱸᱜᱮᱞ ᱡᱩᱞ ᱦᱩᱭᱩᱜᱼᱟ ᱥᱮᱸᱜᱮᱞ ᱡᱩᱞ ᱠᱟᱛᱮᱫ ᱡᱟᱦᱟᱸ ᱰᱮᱠᱪᱤᱨᱮᱢ ᱵᱮᱱᱟᱣᱟ ᱚᱱᱟ ᱰᱮᱠᱪᱤ ᱪᱚᱸᱫᱟ ᱦᱩᱭᱩᱜᱼᱟ ᱟᱨ ᱪᱚᱸᱫᱟ ᱦᱩᱭ ᱠᱟᱛᱮᱫ ᱱᱟᱜ ᱠᱟᱺᱪ ᱞᱚᱞᱚᱭᱢᱮ ᱟᱨ ᱞᱚᱞᱚ ᱠᱟᱛᱮᱫ ᱡᱚᱛᱚ ᱠᱷᱚᱱ ᱢᱟᱲᱟᱝ ᱥᱩᱱᱩᱢ ᱫᱩᱞ ᱦᱩᱭᱩᱜᱼᱟ ᱟᱨ ᱥᱩᱱᱩᱢ ᱫᱩᱞ ᱫᱚ ᱠᱟᱺᱪ ᱵᱮᱥ ᱫᱷᱟᱨᱟ ᱠᱟᱺᱪ ᱦᱟᱞᱠᱟ ᱰᱷᱮᱨ ᱥᱩᱱᱩᱢ ᱫᱩᱞ ᱦᱩᱭᱩᱜᱼᱟ ᱰᱷᱮᱨ ᱩᱛᱟᱹᱨ ᱦᱚᱸ ᱵᱟᱝ ᱠᱚᱢ ᱥᱮ ᱠᱚᱢ ᱢᱤᱫ ᱠᱤᱞᱳ ᱡᱤᱞ ᱨᱮ ᱟᱲᱦᱟᱭ ᱥᱚ ᱜᱨᱟᱢ ᱥᱩᱱᱩᱢ ᱫᱩᱞ ᱦᱚᱭᱩᱜᱼᱟ ᱟᱨ ᱥᱩᱱᱩᱢ ᱫᱩᱞ ᱠᱟᱛᱮᱫ ᱡᱚᱛᱚ ᱠᱷᱚᱱ ᱢᱟᱲᱟᱝ ᱢᱟᱹᱨᱤᱪ ᱟᱨ ᱯᱮᱸᱭᱟᱡᱽ ᱵᱷᱟᱹᱡᱤ ᱦᱩᱭᱩᱜᱼᱟ ᱵᱷᱟᱹᱡᱤ ᱦᱩᱭᱩᱜᱼᱟ ᱟᱨ ᱚᱱᱟ ᱯᱚᱨᱮ ᱥᱟᱥᱟᱝ ᱢᱚᱥᱞᱟ ᱡᱟᱦᱟᱱᱟᱜᱼᱮᱢ ᱚᱸᱰᱮᱢ ᱥᱚᱲᱮᱨᱮ ᱞᱟᱹᱜᱤᱫᱼᱮᱢ ᱤᱫᱤᱭᱟᱠᱟᱫ ᱚᱱᱟᱢ ᱮᱢᱟ ᱮᱢᱟ ᱟᱨ ᱚᱱᱟᱦᱚᱸᱢ ᱵᱷᱟᱹᱡᱤᱭᱟ ᱟᱨ ᱵᱷᱟᱹᱡᱤ ᱠᱟᱛᱮᱫ ᱤᱱᱟᱹ ᱯᱚᱨᱮ ᱡᱤᱞᱮᱢ ᱠᱷᱟᱸᱡᱚᱭᱟ ᱠᱷᱟᱸᱡᱚ ᱠᱟᱛᱮᱫ ᱚᱱᱟᱦᱚᱸ ᱵᱷᱟᱹᱡᱤ ᱤᱥᱤᱱ ᱞᱮᱠᱟ ᱤᱥᱤᱱ ᱦᱩᱭᱩᱜᱼᱟ ᱤᱱᱟᱹ ᱯᱚᱨᱮ ᱤᱱᱟᱹ ᱯᱚᱨᱮ ᱪᱟᱣᱞᱮᱢ ᱮᱢᱟ ᱪᱟᱣᱞᱮ ᱮᱢ ᱯᱚᱨᱮ ᱚᱱᱟᱦᱚᱸ ᱵᱮᱥᱴᱷᱤᱠ ᱵᱷᱟᱹᱡᱤ ᱤᱥᱤᱱ ᱦᱩᱭᱩᱜᱼᱟ ᱵᱷᱟᱹᱡᱤ ᱤᱥᱤᱱ ᱯᱚᱨᱮ ᱫᱟᱜᱼᱮᱢ ᱫᱩᱞᱟᱜᱼᱟ ᱫᱟᱜᱼᱮᱢ ᱫᱩᱞᱟᱜᱼᱟ ᱰᱷᱮᱨ ᱫᱚ ᱵᱟᱝ ᱚᱱᱟ ᱞᱤᱢᱤᱴ ᱨᱮᱱᱟᱜ ᱫᱟᱜ ᱫᱩᱞ ᱦᱩᱭᱩᱜᱼᱟ ᱟᱨ ᱫᱩᱞ ᱠᱟᱛᱮᱫ ᱤᱱᱟᱹ ᱯᱚᱨᱮ ᱡᱚᱜ ᱡᱚᱠᱷᱚᱱ ᱟᱢᱟᱜ ᱦᱮᱰᱮᱡᱚᱜᱼᱟ ᱩᱱ ᱥᱚᱢᱚᱭ ᱵᱩᱞᱩᱝ ᱮᱢᱟᱜᱼᱢᱮ ᱰᱷᱮᱨ ᱦᱚᱸ ᱵᱟᱝ ᱟᱫᱟ ᱞᱤᱢᱤᱴ ᱨᱮᱱᱟᱜ ᱟᱨ ᱡᱚᱛᱚ ᱫᱟᱜ ᱵᱟᱭ ᱪᱟᱵᱟ ᱟᱠᱟᱱ ᱵᱷᱳᱨ ᱟᱨ ᱡᱩᱞᱟᱠᱟ ᱤᱭᱟᱹ ᱛᱟᱦᱮᱱᱟ ᱥᱮᱸᱜᱮᱞ ᱟᱨ ᱵᱟᱨᱵᱟᱨ ᱜᱷᱟᱱᱴᱟ ᱦᱩᱭᱩᱜᱼᱟ ᱟᱨ ᱰᱷᱟᱱᱴᱟ ᱠᱟᱛᱮᱫ ᱫᱟᱠᱟ ᱤᱥᱤᱱᱮᱱᱟ ᱥᱮ ᱵᱟᱝ ᱚᱱᱟ ᱧᱮᱞ ᱦᱩᱭᱩᱜᱼᱟ ᱟᱨ ᱧᱮᱞ ᱡᱟᱦᱟᱸ ᱞᱮᱠᱟᱜᱮ ᱤᱥᱤᱱᱮᱱᱟ ᱚᱱᱠᱟᱜᱮ ᱟᱢ ᱟᱬᱜᱚᱭ ᱢᱮ ᱟᱨ ᱨᱟᱲᱮᱡᱽ ᱧᱚᱜ ᱠᱟᱛᱮᱫ ᱮᱢ ᱚᱱᱟ ᱡᱟᱦᱮᱨ ᱥᱳᱲᱮ ᱟᱹᱰᱤᱜᱮ ᱱᱟᱯᱟᱭ ᱵᱮᱱᱟᱜᱼᱟ ᱟᱨ ᱟᱹᱰᱤᱜᱮ ᱱᱟᱯᱟᱭ ᱵᱩᱡᱷᱟᱹᱜᱼᱟ ᱤᱧᱫᱚ ᱡᱟᱦᱮᱨ ᱥᱳᱲᱮ ᱟᱹᱰᱤᱧ ᱠᱩᱥᱤᱭᱟᱜᱼᱟ